ᱤᱧᱟᱹᱜ ᱠᱩᱥᱤᱭᱟᱜ ᱡᱚᱢᱟᱜ ᱢᱮᱱ ᱛᱮᱫᱚ ᱡᱤᱞ ᱩᱛᱩ ᱫᱟᱠᱟ ᱨᱩᱴᱤ ᱟᱨ ᱠᱤᱪᱷᱩ ᱯᱷᱚᱞ ᱠᱚ ᱵᱤᱞᱤ ᱠᱚ ᱱᱚᱣᱟ ᱜᱤ ᱤᱧᱟᱹᱜ ᱠᱩᱥᱤᱭᱟᱜ ᱡᱚᱢᱟᱜ ᱠᱚᱫᱚ ᱟᱨ ᱱᱚᱣᱟ ᱠᱚᱫᱚ ᱱᱚᱣᱟ ᱠᱷᱟᱹᱛᱤᱨ ᱛᱮᱜᱮ ᱡᱚᱢ ᱦᱩᱭᱩᱜᱼᱟ ᱡᱮ ᱡᱤᱞ ᱦᱟᱹᱠᱩ ᱟᱨ ᱵᱤᱞᱤ ᱱᱚᱣᱟ ᱠᱚ ᱡᱚᱢ ᱞᱮᱠᱷᱟᱱ ᱦᱚᱲᱢᱚ ᱨᱮ ᱫᱟᱲᱮ ᱥᱮ ᱨᱳᱜᱽ ᱵᱟᱞᱟᱭ ᱥᱟᱶᱛᱮ ᱞᱟᱹᱲᱦᱟᱹᱭ ᱨᱟᱱᱟᱜ ᱫᱟᱲᱮ ᱢᱚᱣᱟ ᱠᱚ ᱡᱚᱢ ᱞᱮᱠᱷᱟᱱ ᱧᱟᱢᱚᱜᱼᱟ ᱠᱤᱪᱷᱩ ᱯᱷᱚᱞ ᱢᱩᱞ ᱦᱚᱸ ᱡᱚᱢ ᱫᱚᱨᱠᱟᱨ ᱟᱵᱚᱱᱟ ᱡᱮᱢᱚᱱ ᱟᱯᱮᱞ ᱠᱚ ᱠᱟᱭᱨᱟ ᱠᱚ ᱢᱟᱫᱟᱨᱜᱚᱢ ᱩᱞ ᱱᱚᱝᱠᱟᱱᱟᱜ ᱟᱭᱢᱟ ᱯᱷᱚᱞ ᱠᱚ ᱢᱮᱱᱟᱜᱼᱟ ᱫᱟᱨᱮ ᱡᱚ ᱠᱚ ᱱᱚᱜᱼᱚᱱᱟ ᱠᱚ ᱡᱚᱢ ᱞᱮᱠᱷᱟᱱ ᱫᱚ ᱦᱚᱲᱢᱚ ᱢᱚᱡᱽ ᱛᱟᱦᱮᱱ ᱛᱟᱵᱚᱱᱟ ᱪᱤᱠᱟᱹᱲ ᱧᱚᱜ ᱦᱚᱲᱢᱚ ᱧᱮᱞᱚᱜ ᱛᱟᱵᱚᱱᱟ ᱥᱮ ᱛᱤ ᱨᱮᱱᱟᱜ ᱢᱮᱫ ᱨᱮᱱᱟᱜ ᱦᱚᱲᱢᱚ ᱠᱚᱨᱮᱱᱟᱜ ᱡᱟᱦᱟᱸ ᱪᱤᱠᱟᱹᱲ ᱧᱮᱞ ᱡᱚᱝ ᱢᱚᱡᱽ ᱜᱮᱠᱚ ᱧᱮᱞᱚᱜᱼᱟ ᱚᱱᱟ ᱠᱚ ᱯᱷᱚᱞ ᱢᱩᱞ ᱠᱚ ᱡᱚᱢ ᱞᱮᱠᱷᱟᱱ ᱠᱤᱪᱷᱩ ᱡᱤᱱᱤᱥ ᱢᱮᱱᱟᱜᱼᱟ ᱯᱷᱚᱞ ᱢᱩᱞ ᱠᱚ ᱡᱚᱢ ᱞᱮᱠᱷᱟᱱ ᱫᱚ ᱩᱵ ᱥᱮ ᱨᱟᱢᱟ ᱟᱨ ᱢᱮᱫ ᱨᱮᱱᱟᱜ ᱯᱟᱣᱟᱨ ᱠᱚᱦᱚᱸ ᱵᱟᱹᱲᱛᱤᱜ ᱛᱟᱵᱚᱱᱟ ᱚᱱᱠᱟ ᱞᱮᱠᱟ ᱜᱮ ᱨᱚᱠᱚᱡ ᱜᱚᱝᱜᱷᱟ ᱡᱷᱤᱱᱩᱠ ᱱᱩᱠᱩ ᱠᱚᱦᱚᱸ ᱡᱚᱢ ᱫᱟᱲᱮ ᱫᱟᱲᱮᱭᱟᱜᱼᱟ ᱵᱚᱱ ᱟᱨ ᱟᱲᱟᱜ ᱥᱟᱠᱟᱢ ᱦᱚᱸ ᱟᱵᱚ ᱡᱚᱢ ᱫᱚ ᱟᱹᱰᱤ ᱟᱸᱴ ᱞᱟᱹᱠᱛᱤ ᱠᱟᱱᱜᱮᱛᱟ ᱵᱚᱱᱟ ᱪᱮᱫᱟᱜ ᱡᱮ ᱚᱱᱠᱟᱱᱟᱜ ᱡᱚᱢ ᱞᱮᱠᱷᱟᱱ ᱟᱵᱚᱣᱟᱜ ᱦᱚᱲᱢᱚ ᱟᱹᱰᱤ ᱢᱚᱡᱽ ᱛᱟᱦᱮᱱ ᱛᱟᱵᱚᱱᱟ ᱚᱱᱟ ᱦᱚᱛᱮ ᱛᱮ ᱱᱚᱣᱟ ᱠᱚ ᱡᱚᱢ ᱜᱮ ᱤᱧ ᱫᱚ ᱰᱷᱮᱨ ᱠᱟᱭᱛᱮᱧ ᱠᱩᱥᱤᱭᱟᱜᱼᱟ ᱥᱮ ᱡᱚᱢ ᱦᱩᱭᱩᱜᱼᱟ ᱢᱮᱱᱛᱮᱧ ᱢᱚᱱᱮᱭᱮᱫᱟ